ᱜᱚᱲᱦᱚᱱ ᱵᱮᱱᱟᱣ ᱥᱚᱢᱚᱭ ᱚᱱᱟ ᱚᱠᱛᱚ ᱤᱧᱤᱧ ᱛᱟᱦᱮᱱ ᱠᱷᱟᱱ ᱩᱱᱤ ᱦᱚᱲ ᱪᱮᱫᱞᱮᱠᱟ ᱵᱟᱱᱟᱢᱮ ᱵᱮᱱᱟᱣᱮᱫᱼᱟ ᱢᱮᱫ ᱢᱚᱪᱟ ᱢᱩᱠᱛᱤ ᱵᱮᱱᱟᱣᱮᱫ ᱛᱟᱭᱟᱭ ᱩᱯ ᱠᱚ ᱟᱹᱰᱤ ᱱᱟᱯᱟᱭ ᱟᱹᱭᱠᱟᱹᱜ ᱠᱟᱱᱟ ᱟᱡᱼᱮ ᱵᱮᱱᱟᱣᱮᱫᱼᱟᱭ ᱥᱮ ᱟᱨᱚ ᱢᱤᱫᱴᱟᱝ ᱯᱩᱛᱩᱞᱮ ᱵᱮᱱᱟᱣᱮ ᱠᱟᱱᱟᱭ ᱩᱱᱤ ᱦᱚᱸ ᱢᱮᱫ ᱢᱚᱪᱟ ᱞᱩᱛᱩᱨ ᱩᱯ ᱠᱚ ᱛᱤ ᱡᱟᱸᱜᱟ ᱥᱟᱱᱟᱢ ᱜᱮ ᱵᱮᱱᱟᱣ ᱛᱟᱭᱟᱭ ᱚᱱᱠᱟ ᱢᱚᱱᱮᱭᱟᱹᱧ ᱡᱮ ᱤᱧ ᱦᱚᱸ ᱛᱟᱦᱞᱮ ᱩᱱᱤ ᱞᱮᱠᱟ ᱤᱧ ᱦᱚᱸ ᱢᱤᱫᱴᱟᱝ ᱥᱤᱞᱯᱤᱧ ᱛᱮᱭᱟᱨᱚᱜᱼᱟ ᱥᱮ ᱤᱧ ᱦᱩᱧ ᱠᱚᱨᱟᱣᱟ ᱱᱚᱝᱠᱟ ᱜᱮ ᱟᱭᱢᱟ ᱜᱮ ᱱᱚᱝᱠᱟ ᱮᱠᱫᱚᱢ ᱦᱚᱲ ᱞᱮᱠᱟ ᱜᱮ ᱢᱩᱠᱛᱤ ᱠᱚ ᱵᱮᱱᱟᱣᱮᱫ ᱛᱟᱠᱚᱣᱟ ᱤᱧ ᱦᱚᱸ ᱱᱚᱝᱠᱟ ᱜᱤᱧ ᱥᱤᱞᱯᱤ ᱞᱮᱱᱠᱷᱟᱱ ᱤᱧ ᱦᱚᱸ ᱱᱚᱝᱠᱟ ᱜᱤᱧ ᱵᱮᱱᱟᱣᱟ ᱥᱮᱧ ᱮᱢᱟ ᱱᱚᱝᱠᱟᱜᱤᱧ ᱱᱚᱣᱟᱜᱤᱧ ᱟᱥᱚᱜᱼᱟ